ᱜᱤᱫᱽᱨᱟᱹ ᱠᱚᱣᱟᱜ ᱚᱞᱚᱜ ᱯᱟᱲᱦᱟᱣ ᱨᱮ ᱟᱹᱰᱤ ᱞᱮᱠᱟᱱ ᱜᱚᱲᱚ ᱥᱚᱯᱚᱦᱚᱫ ᱞᱟᱹᱠᱛᱤ ᱨᱮᱭᱟᱜ ᱛᱟᱦᱮᱸᱱᱟ ᱚᱱᱟ ᱞᱮᱠᱟᱛᱮ ᱠᱟᱹᱣᱰᱤ ᱨᱮᱭᱟᱜ ᱦᱚᱸ ᱛᱟᱦᱮᱸᱱ ᱜᱮᱭᱟᱹ ᱠᱟᱹᱣᱰᱤ ᱫᱚ ᱱᱚᱝᱠᱟᱱ ᱢᱤᱫ ᱡᱤᱱᱤᱥ ᱠᱟᱱᱟ ᱡᱟᱦᱟᱸ ᱫᱚ ᱟᱵᱚ ᱫᱤᱱᱟᱹᱢ ᱫᱤᱱ ᱡᱤᱭᱚᱱ ᱨᱮ ᱠᱷᱟᱸᱰᱟᱣ ᱨᱮ ᱞᱟᱹᱠᱛᱤ ᱟᱵᱚᱱᱟ ᱚᱱᱟ ᱞᱮᱠᱟᱛᱮ ᱢᱤᱫ ᱴᱟᱱ ᱜᱤᱫᱽᱨᱟᱹ ᱟᱭᱟᱜ ᱚᱞᱚᱜ ᱡᱤᱭᱚᱱ ᱨᱮ ᱢᱚᱱᱚᱡᱚᱜᱽ ᱤᱫᱤ ᱠᱟᱛᱮᱫ ᱨᱤᱱ ᱟᱨ ᱨᱤᱴᱟᱱ ᱤᱫᱤ ᱠᱟᱛᱮᱫ ᱥᱮᱪᱮᱫ ᱨᱮᱭᱟᱜ ᱦᱚᱸ ᱞᱟᱹᱠᱛᱤ ᱢᱮᱱᱟᱜ ᱟᱠᱟᱫ ᱛᱟᱭᱟ ᱚᱞᱚᱜ ᱡᱤᱭᱚᱱ ᱨᱮ ᱟᱵᱚ ᱟᱹᱰᱤ ᱚᱠᱛᱚ ᱜᱮ ᱨᱤᱱ ᱨᱮᱭᱟᱜ ᱫᱟᱨᱮ ᱨᱮᱵᱚᱱ ᱧᱩᱨ ᱜᱚᱫᱚᱜ ᱜᱮᱭᱟ ᱡᱟᱦᱟᱸ ᱫᱚ ᱛᱟᱭᱚᱢ ᱫᱟᱨᱟᱢ ᱨᱤᱴᱟᱨᱱ ᱥᱮ ᱨᱩᱣᱟᱹᱲ ᱨᱮᱭᱟᱜ ᱮᱴᱠᱮᱴᱚᱬᱮ ᱨᱮᱵᱚᱱ ᱯᱟᱲᱟᱜ ᱟ ᱚᱱᱟ ᱫᱚ ᱟᱹᱰᱤ ᱟᱭᱢᱟ

ᱥᱮᱪᱮᱫ ᱞᱟᱹᱠᱛᱤ ᱦᱚᱸ ᱢᱮᱱᱟᱜ ᱟᱠᱟᱫᱟ ᱩᱱᱠᱩᱣᱟᱜ ᱥᱮᱞᱮᱵᱟᱥ ᱱᱚᱶᱟ ᱥᱮᱞᱮᱫ ᱞᱮᱱ ᱠᱷᱟᱱ ᱟᱹᱰᱤ ᱜᱟᱱ ᱯᱟᱹᱴᱷᱩᱣᱟᱹ ᱠᱚᱜᱮ ᱚᱱᱟ ᱨᱮᱭᱟᱜ ᱛᱮᱛᱮᱫ ᱠᱚ ᱵᱟᱲᱟᱭ ᱫᱟᱲᱮᱭᱟᱜ ᱟ ᱟᱹᱰᱤ ᱠᱚ ᱥᱚᱦᱟᱱᱚᱜ ᱟ ᱚᱱᱟ ᱨᱮᱭᱟᱜ ᱥᱟᱱᱟᱢ ᱞᱮᱠᱟᱱ ᱫᱤᱥ ᱦᱩᱫᱤᱥ ᱪᱚᱴ ᱯᱷᱮᱰ ᱥᱟᱱᱟᱢᱟᱜ ᱜᱮᱠᱚ ᱵᱩᱡᱷᱟᱹᱣ ᱧᱟᱢ ᱫᱟᱲᱮᱭᱟᱜ ᱟ